ᱱᱮᱛᱟᱨ ᱡᱟᱦᱟᱸ ᱜᱮ ᱡᱩᱣᱟᱹᱱ ᱠᱚᱲᱟ ᱵᱟᱝ ᱯᱟᱹᱴᱷᱩᱣᱟᱹ ᱠᱚᱲᱟ ᱠᱚ ᱢᱮᱱᱟᱜ ᱠᱚ ᱛᱟᱵᱚᱱ ᱩᱱᱠᱩ ᱦᱚᱸ ᱟᱹᱰᱤ ᱟᱹᱰᱤ ᱞᱮᱠᱟᱱ ᱦᱚᱨ ᱠᱚ ᱯᱟᱸᱡᱟ ᱧᱟᱢ ᱡᱚᱝ ᱠᱟᱱᱟ ᱡᱟᱦᱟᱸ ᱦᱚᱨᱛᱮ ᱢᱤᱫ ᱦᱚᱲ ᱡᱩᱫᱤ ᱱᱟᱯᱟᱭᱛᱮ ᱵᱟᱝ ᱟᱹᱰᱤ ᱨᱟᱹᱥᱠᱟᱹ ᱢᱚᱱᱮᱛᱮ ᱥᱮᱱᱚᱜ ᱟᱭ ᱩᱱᱤ ᱫᱚ ᱚᱱᱟ ᱦᱚᱨ ᱨᱮᱜᱮ ᱢᱤᱫ ᱫᱤᱱ ᱵᱟᱝ ᱢᱤᱫ ᱫᱤᱱᱮ ᱥᱮᱬᱟ ᱦᱚᱲ ᱫᱟᱲᱮᱭᱟᱜᱼᱟ ᱟᱹᱥᱩᱞᱚᱜ ᱞᱟᱹᱜᱤᱫ ᱦᱚᱨ ᱟᱨ ᱡᱩᱣᱟᱹᱱ ᱢᱮᱲᱟ ᱨᱮᱜᱮ ᱚᱱᱟ ᱠᱚ ᱡᱟᱦᱟᱸ ᱟᱢᱮᱢ ᱠᱟᱹᱢᱤᱭᱟ ᱚᱱᱟᱜᱮ ᱦᱟᱲᱟᱢ ᱫᱩᱲᱩᱢ ᱠᱟᱛᱮᱫ ᱢᱤᱫ ᱫᱤᱱ ᱵᱟᱝ ᱢᱤᱫ ᱫᱤᱱ ᱫᱚ ᱟᱢᱮ ᱜᱚᱲᱚᱣᱟ ᱚᱱᱟ ᱢᱮᱱᱛᱮ ᱟᱢ ᱡᱟᱦᱟᱸᱱᱟᱜ ᱜᱮ ᱱᱟᱜ ᱢᱤᱫᱴᱤᱡ ᱢᱚᱱᱮ ᱨᱮ ᱟᱹᱥᱩᱞᱚᱜ ᱞᱮᱠᱟᱱᱟᱜ ᱮᱢ ᱩᱭᱦᱟᱹᱨ ᱟᱠᱟᱫ ᱡᱩᱫᱤᱢ ᱚᱞᱚᱜ ᱠᱟᱱᱟ ᱚᱞᱚᱜ ᱯᱟᱲᱦᱟᱣ ᱨᱮᱦᱚᱸ ᱟᱹᱰᱤ ᱜᱟᱱ ᱪᱟᱸᱜᱟ ᱢᱮᱱᱟᱜᱼᱟ ᱟᱹᱰᱤ ᱜᱟᱱ ᱰᱟᱹᱨ ᱢᱮᱱᱟᱜᱼᱟ ᱚᱠᱟ ᱰᱟᱹᱨᱛᱮ ᱟᱢᱮᱢ ᱪᱟᱞᱟᱜ ᱠᱟᱱᱟ ᱚᱠᱟ ᱰᱟᱹᱨ ᱟᱢ ᱵᱮᱥᱮᱢ ᱠᱩᱥᱤᱭᱟᱜ ᱠᱟᱱᱟ ᱚᱠᱟ ᱰᱟᱹᱨ ᱟᱢ ᱵᱮᱥᱮᱢ ᱜᱟᱱᱟ ᱚᱱᱟ ᱰᱟᱹᱨᱜᱮ ᱟᱢ ᱫᱚ ᱥᱟᱵᱽ ᱢᱮ ᱦᱟᱱᱟ ᱱᱟᱣᱟ ᱦᱟᱱᱛᱮᱱ ᱦᱟᱛᱮ ᱟᱢ ᱚᱞᱚᱜ ᱯᱟᱲᱦᱟᱣ ᱡᱚᱦᱚᱜ ᱦᱚᱸ ᱟᱹᱰᱤ ᱞᱮᱠᱟᱱᱟᱜ ᱱᱮᱛᱟᱨ ᱢᱟ ᱥᱚᱨᱠᱟᱨ ᱯᱟᱥᱴᱟ ᱥᱮᱫ ᱠᱷᱚᱱ ᱦᱚᱸ ᱥᱚᱦᱚᱫ ᱧᱟᱢᱚᱜ ᱠᱟᱱᱟ ᱛᱚ ᱟᱢᱫᱚ ᱟᱢ ᱚᱠᱟ ᱵᱮᱥ ᱠᱩᱥᱤᱢ ᱵᱩᱡᱷᱟᱹᱣᱟ ᱵᱟᱝ ᱚᱠᱟ ᱨᱟᱹᱥᱠᱟᱹᱢ ᱵᱩᱡᱷᱟᱹᱣᱟ ᱚᱠᱟ ᱠᱟᱹᱢᱤ ᱟᱢᱮᱢ ᱵᱮᱥᱮᱢ ᱜᱟᱱᱟ ᱚᱱᱟ ᱛᱮᱜᱮ ᱟᱢ ᱫᱚ ᱪᱟᱞᱟᱜ ᱢᱮ ᱱᱮᱛᱟᱨᱢᱟ ᱮᱱᱮᱡ ᱥᱮᱨᱮᱧ ᱛᱮᱦᱚᱸ ᱦᱚᱲ ᱠᱚ ᱟᱹᱥᱩᱞᱚᱜ ᱠᱟᱱ ᱜᱮᱭᱟ ᱮᱱᱮᱡ ᱥᱮᱨᱮᱧ ᱨᱮᱦᱚᱸ ᱡᱩᱣᱟᱹᱱ ᱠᱚᱲᱟ ᱠᱩᱲᱤ ᱠᱚ ᱢᱮᱥᱟᱜ ᱠᱟᱱ ᱜᱮᱭᱟ ᱪᱮᱫᱟᱜ ᱥᱮ ᱚᱱᱟ ᱨᱮᱦᱚᱸ ᱟᱹᱥᱩᱞᱚᱜ ᱨᱮᱱᱟᱜ ᱦᱚᱨ ᱢᱮᱱᱟᱜ ᱜᱮᱭᱟ ᱪᱟᱹᱥᱤ ᱵᱟᱹᱥᱤ ᱨᱮᱦᱚᱸ ᱦᱚᱨ ᱢᱮᱱᱟᱜ ᱜᱮᱭᱟ ᱚᱞ ᱯᱟᱲᱦᱟᱣ ᱠᱟᱛᱮᱫ ᱟᱢ ᱚᱠᱟ ᱚᱠᱟ ᱴᱮᱠᱱᱤᱠ ᱮᱢ ᱟᱯᱱᱟᱨᱮᱜᱼᱟ ᱚᱱᱟ ᱜᱮ ᱟᱢ ᱫᱚ ᱯᱟᱸᱡᱟᱭ ᱢᱮ ᱡᱟᱦᱟᱸ ᱟᱢᱮᱢ ᱠᱩᱥᱤᱭᱟᱜᱼᱟ ᱚᱱᱟᱜᱮ ᱯᱟᱸᱡᱟᱭ ᱢᱮ ᱮᱱ ᱠᱷᱟᱱᱜᱮ ᱟᱢ ᱟᱢᱟᱜ ᱦᱟᱲᱟᱢ ᱫᱩᱲᱩᱢ ᱚᱠᱛᱚ ᱨᱮ ᱪᱮᱫ ᱛᱮᱦᱚᱸ ᱵᱟᱢ ᱯᱷᱟᱨᱠᱮᱛᱚᱜᱼᱟ ᱪᱤᱠᱟᱹᱛᱮ ᱦᱟᱲᱟᱢ ᱞᱮᱱᱠᱷᱟᱱ ᱫᱚ ᱦᱚᱲ ᱢᱤᱫᱴᱟᱝ ᱛᱟᱭᱚᱢ ᱦᱚᱲᱢᱚ ᱫᱟᱲᱮ ᱪᱟᱵᱟ ᱞᱮᱱᱠᱷᱟᱱ ᱵᱮᱥ ᱠᱚᱡ ᱟᱹᱥᱩᱞᱚᱜ ᱞᱮᱠᱟᱱ ᱵᱟᱝ ᱞᱟᱡ ᱯᱮᱨᱮᱡ ᱡᱚᱢ ᱵᱟᱭ ᱧᱟᱢᱟ ᱚᱱᱠᱟ ᱫᱚ ᱡᱟᱦᱟᱸᱱᱟᱜ ᱟᱢ ᱡᱩᱣᱟᱹᱱ ᱵᱮᱲᱟ ᱨᱮ ᱡᱟᱦᱟᱸ ᱦᱚᱨ ᱛᱮ ᱟᱢ ᱟᱢᱟᱜ ᱠᱩᱥᱤ ᱛᱮᱢ ᱯᱟᱸᱡᱟ ᱟᱠᱟᱫ ᱟᱨ ᱵᱟᱝᱮᱢ ᱥᱮᱬᱟ ᱟᱠᱟᱫ ᱩᱱᱤ ᱜᱮ ᱱᱟᱜ ᱟᱢ ᱫᱚᱭ ᱟᱹᱥᱩᱞ ᱢᱮᱭᱟ